ᱟᱪᱪᱷᱟ ᱤᱧ ᱢᱤᱞᱚᱱ ᱦᱟᱸᱥᱫᱟᱧ ᱢᱮᱱᱮᱫᱟ ᱚᱠᱟᱴᱟᱜ ᱤᱧ ᱠᱮᱵᱽ ᱤᱧ ᱵᱩᱠᱤᱝ ᱞᱮᱫᱟ ᱚᱱᱟ ᱠᱮᱵᱽ ᱫᱚ ᱱᱤᱛᱚᱜ ᱫᱚ ᱟᱨ ᱵᱟᱝ ᱞᱟᱜᱟᱣ ᱤᱧ ᱠᱟᱱᱟ ᱱᱤᱛᱚᱜ ᱫᱚ ᱚᱱᱟ ᱫᱚ ᱵᱟᱹᱛᱤᱞ ᱠᱟᱹᱛᱤᱧ ᱯᱮ ᱟᱨ ᱥᱮ ᱵᱟᱝ ᱚᱠᱟ ᱮᱰᱵᱷᱟᱱᱥ ᱤᱧ ᱮᱢ ᱞᱮᱫᱟ ᱚᱱᱟ ᱫᱚ ᱯᱷᱳᱱ ᱯᱮ ᱵᱟᱝᱠᱷᱟᱡ ᱜᱩᱜᱩᱞ ᱯᱮ ᱛᱮ ᱚᱱᱟᱫᱚ ᱨᱩᱣᱟᱹᱲ ᱠᱟᱹᱛᱤᱧ ᱯᱮ ᱟᱨ ᱱᱤᱛᱚᱜ ᱫᱚ ᱠᱮᱵᱽ ᱫᱚ ᱵᱟᱹᱛᱤᱞ ᱠᱟᱹᱛᱤᱧ ᱯᱮ ᱚᱱᱟ ᱫᱚ ᱟᱨ ᱵᱟᱝ ᱞᱟᱜᱟᱣ ᱤᱧᱟ ᱱᱤᱛᱚᱜ ᱫᱚ ᱯᱚᱭᱥᱟ ᱫᱚ ᱯᱷᱳᱱ ᱯᱮ ᱟᱨ ᱠᱷᱟᱡ ᱜᱩᱜᱩᱞ ᱯᱮ ᱛᱮ ᱨᱩᱣᱟᱹᱲ ᱠᱟᱹᱛᱤᱧ ᱯᱮ